ᱤᱧ ᱫᱚ ᱟᱫᱤᱢ ᱚᱣᱟᱨ ᱡᱟᱨᱯᱟ ᱚᱯᱮᱨᱟ ᱨᱤᱱᱤᱡ ᱨᱟᱦᱤ ᱫᱤᱫᱤᱧ ᱠᱩᱥᱤᱭᱟᱭᱟ ᱪᱤᱠᱟᱹᱛᱮ ᱩᱱᱤ ᱫᱚ ᱟᱹᱰᱤ ᱫᱟᱭᱟᱜᱮ ᱯᱟᱴᱟᱭ ᱟᱨ ᱡᱟᱛᱨᱟ ᱠᱚᱦᱚᱸ ᱛᱟᱠᱚ ᱟᱹᱰᱤ ᱵᱷᱟᱹᱜᱤ ᱜᱮ ᱛᱟᱦᱮᱱᱟ ᱯᱟᱨᱤᱵᱟᱨᱤᱠ ᱡᱟᱛᱨᱟ ᱠᱟᱱᱟ ᱪᱤᱠᱟᱹᱛᱮ ᱩᱱᱟᱹᱜ ᱫᱟᱭᱟᱜᱮ ᱯᱟᱴᱟᱭ ᱡᱟᱦᱟᱸ ᱛᱤᱥ ᱠᱷᱚᱱ ᱟᱰᱤᱢ ᱚᱣᱟᱨ ᱡᱟᱨᱯᱟ ᱚᱯᱮᱨᱟ ᱦᱟᱸᱜ ᱡᱟᱛᱨᱟᱧ ᱧᱮᱞ ᱟᱠᱟᱫᱼᱟ ᱩᱱᱠᱷᱚᱱ ᱫᱚᱢᱮ ᱧᱮᱞ ᱥᱟᱹᱱᱟᱹᱧᱟ ᱜᱤᱫᱽᱨᱟᱹ ᱵᱮᱲᱟ ᱠᱷᱚᱱᱤᱧ ᱧᱮᱞ ᱟᱠᱟᱫᱼᱟ ᱟᱨ ᱡᱟᱛᱨᱟ ᱨᱮ ᱩᱱᱟᱹᱜ ᱠᱩᱥᱤ ᱨᱟᱹᱥᱠᱟᱹ ᱢᱮᱱᱟᱜᱼᱟ ᱡᱟᱦᱟᱸ ᱞᱮᱠᱟ ᱯᱟᱨᱤᱵᱟᱨᱤᱠ ᱡᱟᱛᱨᱟ ᱠᱚ ᱛᱟᱦᱮᱱᱟ ᱱᱩᱠᱩᱣᱟᱜ ᱦᱚᱸ ᱚᱱᱠᱟᱜᱮ ᱯᱟᱨᱤᱵᱟᱨᱤᱠ ᱡᱟᱛᱨᱟ ᱠᱟᱱ ᱜᱮᱭᱟ ᱥᱟᱶᱛᱮ ᱫᱩᱠ ᱦᱚᱸ ᱢᱮᱱᱟᱜᱼᱟ ᱨᱟᱜ ᱦᱚᱪᱚ ᱢᱮᱭᱟᱭ ᱞᱟᱸᱫᱟ ᱦᱚᱪᱚ ᱢᱮᱭᱟᱭ ᱚᱱᱠᱟᱜᱮ ᱠᱟᱴᱩᱱ ᱠᱚᱦᱚᱸ ᱢᱮᱱᱟᱜᱼᱟ ᱤᱧ ᱫᱚ ᱩᱱᱤᱭᱟᱜ ᱮᱠᱥᱮᱱ ᱨᱳᱞ ᱧᱮᱞ ᱠᱚᱛᱮᱜᱮ ᱟᱹᱰᱤ ᱠᱩᱥᱤ ᱟᱹᱰᱤ ᱨᱟᱹᱥᱠᱟᱹᱧ ᱟᱹᱭᱠᱟᱹᱣᱟ ᱚᱱᱟ ᱪᱤᱠᱟᱹ ᱩᱱ ᱨᱟᱦᱤ ᱫᱤᱫᱤᱭᱟᱜ ᱪᱚᱞᱚᱛ ᱪᱤᱛᱟᱹᱨ ᱟᱨ ᱚᱱᱟ ᱨᱳᱞ ᱯᱟᱴ ᱠᱚᱜᱮ ᱛᱟᱧ ᱩᱭᱦᱟᱹᱨᱟ ᱥᱮ ᱚᱱᱟᱠᱚᱛᱮ ᱜᱮ ᱟᱹᱰᱤ ᱠᱩᱥᱤᱧ ᱵᱩᱡᱷᱟᱹᱣᱟ ᱡᱟᱦᱟᱸ ᱛᱤᱱᱟᱹᱜ ᱜᱮ ᱡᱟᱛᱨᱟᱧ ᱧᱮᱞ ᱟᱠᱟᱫᱼᱟ ᱟᱫᱤᱢ ᱚᱣᱟᱨ ᱡᱟᱨᱯᱟ ᱚᱯᱮᱨᱟ ᱨᱤᱱᱤᱡ ᱡᱟᱦᱟᱸᱭ ᱨᱟᱦᱤ ᱫᱤᱫᱤ ᱢᱮᱱᱟᱭᱟ ᱵᱟᱝ ᱡᱚᱛᱚ ᱜᱮᱠᱚ ᱴᱷᱤᱠᱟᱹ ᱟᱠᱟᱫᱮᱭᱟ ᱟᱨ ᱱᱩᱭᱟᱜ ᱧᱩᱛᱩᱢ ᱠᱚ ᱢᱮᱱ ᱞᱮᱠᱷᱟᱱ ᱫᱚ ᱡᱚᱛᱚᱜᱮᱠᱚ ᱠᱩᱥᱤᱭᱟᱜᱼᱟ ᱡᱟᱛᱨᱟ ᱟᱨ ᱡᱟᱦᱟᱸ ᱨᱮᱜᱮ ᱫᱮᱠᱷᱟᱣᱮ ᱡᱟᱛᱨᱟ ᱵᱷᱟᱹᱜᱤᱜᱮ ᱛᱟᱭ ᱛᱟᱦᱮᱱᱟ ᱯᱚᱨᱤᱵᱟᱨ ᱵᱟᱞᱟ ᱦᱚᱸ ᱟᱨ ᱟᱡ ᱫᱚ ᱡᱟᱹᱥᱛᱤ ᱦᱤᱨᱳᱭᱤᱱ ᱨᱮᱜᱮ ᱯᱟᱴᱟᱭ ᱦᱤᱨᱳᱭᱤᱱ ᱨᱮᱦᱚᱸ ᱩᱱᱟᱹᱜ ᱪᱮᱨᱦᱟᱭ ᱧᱮᱞᱚᱜᱼᱟ ᱪᱤᱠᱟᱹᱛᱮ ᱦᱚᱲ ᱦᱚᱸ ᱵᱟᱭ ᱡᱟᱦᱟᱸ ᱞᱮᱠᱟᱱᱟ ᱦᱚᱲ ᱦᱚᱸᱭ ᱱᱟᱯᱟᱭ ᱜᱮᱭᱟ ᱟᱨ ᱦᱚᱲ ᱥᱩᱢᱩᱝ ᱦᱚᱸ ᱵᱟᱝᱟ ᱥᱟᱡᱽ ᱥᱟᱯᱲᱟᱣ ᱛᱮᱦᱚᱸ ᱡᱚᱛᱚᱱᱟᱜ ᱛᱮ ᱥᱚᱵᱷᱟᱜᱮ ᱢᱮᱱᱟᱭᱟ ᱚᱱᱟ ᱠᱚᱦᱚᱸ ᱡᱚᱛᱚᱱᱟᱜ ᱜᱮᱛᱟᱭ ᱟᱹᱰᱤᱜᱤᱧ ᱠᱩᱥᱤᱭᱟᱜᱼᱟ ᱡᱚᱛᱚᱠᱷᱚᱱ ᱨᱟᱦᱤᱫᱤᱫᱤ ᱜᱤᱧ ᱠᱩᱥᱤᱭᱟᱭᱟ